ᱪᱟᱥᱵᱟᱥ ᱫᱚ ᱥᱮᱫᱟᱭ ᱫᱚᱠᱚ ᱪᱟᱥᱮᱜ ᱛᱟᱦᱮᱸᱜ ᱵᱷᱟᱞᱮᱜᱮ ᱰᱷᱮᱨ ᱜᱮ ᱤᱭᱟᱹ ᱥᱮᱫᱟᱭ ᱫᱚ ᱢᱚᱱᱮ ᱠᱷᱟᱡ ᱫᱚ ᱰᱷᱮᱨ ᱠᱚ ᱪᱟᱥᱮᱫ ᱛᱟᱦᱮᱸᱫ ᱜᱩᱛᱤ ᱫᱟᱥᱤ ᱠᱚᱠᱚ ᱧᱟᱢᱚᱜ ᱠᱟᱱ ᱛᱟᱦᱮᱸᱫ ᱟᱨ ᱱᱮᱛᱟᱨ ᱫᱚ ᱜᱩᱛᱤ ᱠᱚᱦᱚᱸ ᱵᱟᱠᱚ ᱧᱟᱢᱚᱜ ᱠᱟᱱᱟ ᱟᱨ ᱮᱠᱞᱟ ᱮᱠᱞᱟ ᱦᱚᱲ ᱰᱷᱮᱨ ᱫᱚ ᱵᱟᱠᱚ ᱪᱟᱥᱫᱟ ᱟᱨ ᱦᱟᱲᱟᱢ ᱦᱟᱯᱲᱟᱢ ᱠᱚᱫᱚ ᱠᱚ ᱠᱟ ᱢᱤ ᱫᱟᱲᱮᱜ ᱠᱟᱱ ᱛᱟᱦᱮᱸᱫ ᱟᱨ ᱱᱮᱛᱟᱨ ᱨᱮᱱ ᱦᱚᱲ ᱵᱚ ᱵᱟᱠᱚ ᱠᱟᱹᱢᱤ ᱫᱟᱲᱮ ᱟᱥᱮ ᱟᱫᱚ ᱚᱱᱟᱛᱮ ᱩᱱᱟᱹᱜ ᱪᱟᱥ ᱠᱚᱫᱚ ᱱᱟᱦᱟᱜ ᱫᱚ ᱩᱱᱟᱹᱜ ᱵᱮᱥᱤ ᱫᱚ ᱵᱟᱝ ᱦᱩᱭᱩᱜ ᱠᱟᱱᱟ ᱠᱤᱱᱛᱩ ᱥᱮᱫᱟᱭ ᱫᱚ ᱛᱩᱲᱤ ᱛᱤᱞᱢᱤᱝ ᱦᱳᱲᱳ ᱪᱟᱣᱞᱮ ᱟᱹᱰᱤ ᱜᱮᱠᱚ ᱪᱟᱥᱮᱫ ᱛᱟᱦᱮᱸᱫ ᱟᱨ ᱤᱭᱟᱹ ᱦᱳᱲᱳ ᱠᱚᱦᱚᱸ ᱵᱟᱨ ᱫᱷᱟᱣ ᱠᱚᱠᱚ ᱨᱚᱦᱚᱭᱮᱫ ᱛᱟᱦᱮᱸᱫ ᱟᱨ ᱱᱮᱛᱟᱨ ᱫᱚᱹᱧ ᱧᱮᱞᱮᱫ ᱠᱚᱣᱟ ᱠᱟᱹᱢᱤ ᱠᱚ ᱦᱚᱲ ᱚᱵᱷᱟᱵ ᱛᱮ ᱱᱮᱛᱟᱨ ᱫᱚ ᱩᱱᱟᱹᱜ ᱫᱚ ᱵᱟᱠᱚ ᱪᱟᱥᱫᱟ